ᱤᱧ ᱡᱷᱟᱲᱜᱟᱢ ᱢᱟᱨᱠᱮᱴ ᱨᱮ ᱯᱚᱛᱚᱵ ᱤᱧ ᱠᱤᱨᱤᱧᱟ ᱚᱱᱟ ᱥᱩᱨ ᱥᱩᱯᱩᱨ ᱡᱟᱦᱟᱸᱱ ᱥᱚᱨᱯᱷᱟ ᱢᱟᱨᱮᱱᱟᱜ ᱯᱚᱨᱚᱵ ᱫᱚᱠᱟᱱ ᱨᱮ ᱢᱮᱱᱟᱜ ᱟᱪᱮ ᱵᱟᱝᱼᱟ ᱚᱱᱟ ᱫᱚ ᱚᱦᱚᱸᱧ ᱞᱟ ᱭ ᱠᱮᱭᱟ